ᱯᱟᱹᱴᱷᱣᱟᱹᱠᱚ ᱵᱟᱦᱨᱮ ᱥᱚᱦᱚᱨ ᱠᱚ ᱪᱟᱞᱟᱜᱼᱟ ᱪᱮᱫᱟᱜ ᱥᱮ ᱵᱟᱦᱨᱮ ᱥᱚᱦᱚᱨ ᱪᱟᱞᱟᱣ ᱠᱟᱛᱮᱫ ᱵᱷᱟᱜᱮᱹ ᱵᱷᱟᱜᱮᱹ ᱥᱠᱩᱞ ᱠᱚᱞᱮᱡᱽ ᱠᱚᱨᱮ ᱠᱚ ᱵᱷᱩᱨᱛᱤᱜ ᱛᱟᱦᱮᱱᱟ ᱛᱚ ᱚᱱᱟ ᱵᱷᱟᱜᱮᱹ ᱵᱷᱟᱜᱮᱹ ᱥᱠᱩᱞ ᱠᱚᱞᱮᱡᱽ ᱨᱮ ᱵᱷᱟᱜᱮᱹ ᱵᱷᱟᱜᱮᱹ ᱥᱤᱠᱠᱷᱟ ᱠᱚ ᱦᱟᱢᱮᱴ ᱛᱟᱵᱚᱱᱟ ᱚᱱᱟᱦᱟᱢᱮᱴ ᱠᱷᱟᱹᱛᱤᱨ ᱡᱟᱦᱟᱸᱛᱤᱥ ᱟᱵᱚ ᱦᱚᱸ ᱮᱴᱟᱜ ᱦᱚᱲᱴᱷᱮᱱ ᱵᱟᱵᱚᱱ ᱮᱲᱮ ᱦᱚᱪᱚᱜᱼᱟ ᱟᱨ ᱱᱚᱶᱟ ᱠᱷᱟᱹᱛᱤᱨ ᱜᱮ ᱵᱟᱦᱨᱮ ᱠᱚ ᱪᱟᱞᱟᱜᱼᱟ ᱯᱟᱹᱴᱷᱣᱟᱹ ᱫᱚ ᱯᱟᱲᱦᱟᱜ ᱞᱟᱹᱜᱤᱫ